ᱦᱮᱞᱳ ᱟᱹᱞᱤᱧ ᱫᱚ ᱥᱤᱱᱜᱚ ᱦᱟᱸᱥᱫᱟᱜ ᱠᱟᱥᱴᱚᱢᱟᱨ ᱠᱟᱱᱟᱞᱤᱧ ᱟ ᱵᱤᱱ ᱫᱚ ᱚᱠᱚᱭ ᱟᱪᱪᱷᱟ ᱡᱚᱦᱟᱨ ᱜᱮ ᱟᱹᱞᱤᱧ ᱠᱟᱲᱠᱚ ᱠᱷᱚᱱᱟᱜ ᱞᱤᱧ ᱢᱮᱱᱮᱫᱟ ᱟᱪᱪᱷᱟ ᱟᱹᱵᱤᱱᱟᱜ ᱫᱚᱠᱟᱱ ᱨᱮ ᱡᱟᱦᱟᱸ ᱞᱮᱠᱟ ᱯᱮᱱᱴᱤᱝ ᱞᱟᱹᱜᱤᱫ ᱨᱚᱝ ᱠᱚᱫᱚ ᱢᱮᱱᱟᱜ ᱟᱥᱮ ᱵᱟᱝᱜᱮ ᱯᱮᱱᱥᱤᱞ ᱠᱚ ᱨᱚᱝ ᱠᱚ ᱚᱠᱟ ᱚᱠᱟ ᱨᱚᱝ ᱠᱚ ᱢᱮᱱᱟᱜᱼᱟ ᱡᱩᱫᱤ ᱟᱹᱵᱤᱱ ᱡᱩᱫᱤ ᱟᱵᱮᱱ ᱴᱷᱮᱱ ᱵᱟᱹᱱᱩᱜᱼᱟ ᱛᱮᱦᱮᱧ ᱛᱮᱦᱮᱧ ᱮᱱᱠᱷᱟᱱ ᱡᱟᱦᱟᱸ ᱞᱤᱞᱳᱜ ᱵᱤᱱ ᱟᱹᱜᱩᱭᱟ ᱚᱱᱟ ᱦᱤᱞᱳᱜ ᱯᱷᱳᱱ ᱠᱟᱛᱮ ᱞᱟᱹᱭᱟ ᱞᱤᱧᱵᱤᱱ ᱟᱨ ᱟᱹᱞᱤᱧ ᱚᱱᱟ ᱦᱤᱞᱳᱜᱞᱤᱧ ᱟᱹᱜᱩᱭᱟ ᱟᱹᱞᱤᱧ ᱫᱚ ᱟᱹᱞᱤᱧ ᱫᱚ ᱡᱟᱹᱥᱛᱤ ᱠᱟᱛᱮᱫ ᱫᱚ ᱟᱨᱟᱜ ᱨᱚᱝ ᱦᱟᱹᱨᱭᱟᱹᱲ ᱨᱚᱝ ᱟᱨ ᱥᱟᱥᱟᱝ ᱨᱚᱝ ᱞᱤᱧ ᱫᱚᱨᱠᱟᱨᱚᱜ ᱠᱟᱱᱟ ᱟᱨ ᱪᱮᱫ ᱪᱮᱫ ᱠᱚ ᱢᱮᱱᱟᱜ ᱛᱟᱵᱮᱱᱟ ᱟᱪᱪᱷᱟ ᱠᱟᱞᱟᱨ ᱯᱮᱱᱴᱤᱝ ᱦᱚᱸ ᱟᱪᱪᱷᱟ ᱟᱹᱞᱤᱧᱟᱜ ᱯᱟᱪᱷᱟ ᱥᱤᱢᱯᱮᱞᱟᱜ ᱠᱚ ᱯᱟᱪᱷᱮ ᱰᱤᱡᱟᱭᱤᱱ ᱵᱟᱞᱟ ᱨᱚᱝ ᱠᱚᱦᱚᱸ ᱢᱮᱱᱟᱜᱼᱟ ᱥᱮ ᱥᱤᱢᱯᱮᱞᱟᱜ ᱜᱮ ᱡᱚᱛᱚ ᱞᱮᱠᱟᱱᱟᱜ ᱢᱮᱱᱟᱜᱼᱟᱛᱚ ᱡᱮᱛᱮ ᱞᱮᱠᱟᱱᱟᱜ ᱜᱮᱵᱮᱱ ᱫᱚᱦᱚᱭᱟ ᱛᱚ ᱥᱟᱢᱟᱱ ᱠᱚ ᱟᱫᱚ ᱟᱹᱞᱤᱧ ᱫᱚ ᱡᱟᱹᱥᱛᱤ ᱫᱚ ᱨᱚᱝᱜᱮ ᱦᱩᱱᱟᱹᱝ ᱫᱚᱨᱠᱟᱨ

ᱦᱚᱸ ᱚᱱᱠᱟ ᱫᱚ ᱵᱟᱨᱯᱮ ᱯᱤᱥ ᱢᱤᱫ ᱢᱤᱫᱴᱟᱝ ᱠᱟᱞᱟᱨ ᱵᱟᱨᱯᱤᱥ ᱜᱟᱱ ᱠᱟᱛᱮ ᱚᱱᱠᱟ ᱪᱷᱚᱯᱤᱥ ᱞᱤᱧ ᱫᱚᱨᱠᱟᱨᱚᱜ ᱠᱟᱱᱟ ᱟᱹᱞᱤᱧ ᱞᱤᱧ ᱦᱤᱡᱩᱜ ᱠᱷᱟᱱᱞᱤᱧ ᱯᱷᱳᱱᱟᱵᱮᱱᱟ ᱢᱟᱲᱟᱝ ᱨᱮ ᱦᱳᱭ ᱦᱳᱭ ᱦᱤᱡᱩᱜ ᱠᱷᱟᱡ ᱫᱚᱞᱤᱧ ᱟᱹᱵᱤᱱ ᱨᱮᱰᱤ ᱠᱟᱜᱼᱟᱹᱵᱤᱱ ᱱᱚᱣᱟ ᱱᱚᱣᱟ ᱠᱟᱞᱟᱨ ᱦᱟᱜ ᱵᱤᱱ ᱞᱟᱹᱭᱟᱵᱮᱱᱟᱞᱤᱧ ᱟᱨᱵᱮᱱ ᱯᱮᱠ ᱟᱹᱞᱤᱧᱟ ᱦᱮᱥᱮ ᱟᱨᱦᱚᱸ ᱚᱱᱠᱟᱜᱮ ᱚᱞᱚᱜ ᱯᱟᱲᱦᱟᱜ ᱨᱮᱭᱟᱜ ᱥᱟᱢᱟᱱ ᱠᱚᱦᱚᱸ ᱢᱮᱱᱟᱜᱼᱟ ᱯᱮᱱ ᱡᱟᱦᱟᱸ ᱞᱮᱠᱟ ᱯᱮᱱᱥᱤᱞ ᱨᱚᱵᱚᱲ ᱠᱟᱴᱟᱨ ᱠᱤᱛᱟᱹᱵ ᱠᱚᱯᱤ ᱠᱚ ᱟᱪᱪᱷᱟ ᱟᱪᱪᱷᱟ ᱫᱚᱨᱠᱟᱨ ᱠᱟᱞᱟᱨ ᱯᱮᱱ ᱯᱮᱱᱴᱤᱝ ᱠᱚᱠᱚ ᱪᱮᱫᱚᱜ ᱫᱚ ᱦᱳᱭ ᱰᱨᱚᱭᱤᱝ ᱠᱚ ᱦᱳᱭ

ᱟᱪᱪᱷᱟ ᱫᱚᱨᱠᱟᱨ ᱠᱷᱟᱡ ᱞᱤᱧ ᱞᱟᱹᱭᱟᱵᱮᱱᱟ ᱪᱮᱫ ᱞᱮᱠᱟ ᱟᱹᱞᱤᱧ ᱪᱮᱫ ᱪᱮᱫ ᱫᱚᱨᱠᱟᱨᱟ ᱯᱷᱳᱱ ᱠᱟᱛᱮᱞᱤᱧ ᱵᱟᱲᱟᱭ ᱦᱚᱪᱚ ᱵᱮᱱᱟ ᱱᱟᱢᱵᱟᱨ ᱠᱚᱦᱚᱸᱞᱤᱧ ᱫᱚᱦᱚ ᱟᱠᱟᱫᱟ ᱟᱹᱵᱤᱱᱟᱜ ᱟᱪᱪᱷᱟ ᱴᱷᱤᱠ